ᱡᱟᱦᱟᱸ ᱱᱤᱛᱚᱜ ᱵᱚᱱ ᱧᱮᱞᱮᱫᱼᱟ ᱛᱮᱦᱤᱧ ᱜᱟᱯᱟ ᱚᱠᱟ ᱞᱮᱠᱟ ᱪᱟᱞᱟᱜ ᱠᱟᱱᱟ ᱡᱟᱦᱟᱸ ᱫᱚ ᱡᱚᱛᱚᱣᱟᱜ ᱜᱮ ᱠᱚᱢᱯᱤᱭᱩᱴᱟᱨ ᱡᱩᱜᱽ ᱦᱮᱡ ᱱᱟ ᱥᱟᱱᱟᱢᱟᱜ ᱯᱚᱨᱤᱵᱚᱨᱛᱚᱱ ᱪᱟᱵᱟᱭᱱᱟ ᱥᱟᱱᱟᱢᱟᱜ ᱵᱚᱫᱚᱞ ᱪᱟᱵᱟᱭᱱᱟ ᱱᱮᱛᱟᱨ ᱠᱚ ᱫᱚ ᱞᱟᱦᱟ ᱡᱟᱦᱟᱸ ᱢᱮᱱᱟᱜ ᱠᱚᱣᱟ ᱦᱟᱲᱟᱢ ᱦᱚᱲ ᱠᱚ ᱵᱩᱲᱦᱤ ᱦᱚᱲ ᱡᱟᱦᱟᱱᱟᱜ ᱜᱮ ᱡᱟᱦᱟᱸᱭ ᱠᱚᱜᱮ ᱢᱮᱱᱟᱜ ᱠᱚᱣᱟ ᱵᱞᱮ ᱩᱱᱠᱩ ᱞᱟᱹᱜᱤᱫ ᱫᱚ ᱟᱹᱰᱤ ᱢᱩᱥᱠᱤᱞ ᱥᱮ ᱱᱤᱛᱚᱜ ᱠᱚ ᱜᱤᱫᱽᱨᱟᱹ ᱠᱚ ᱞᱟᱹᱜᱤᱫ ᱦᱚᱸ ᱡᱟᱦᱟᱸ ᱫᱚᱠᱚ ᱯᱟᱲᱦᱟᱜ ᱠᱟᱱᱟ ᱩᱱᱠᱩ ᱜᱤᱫᱽᱨᱟᱹ ᱞᱟᱹᱜᱤᱫ ᱩᱱ ᱦᱤᱞᱳᱜ ᱢᱩᱥᱠᱤᱞᱟ ᱵᱚᱞᱮ ᱱᱤᱛᱚᱜ ᱫᱚ ᱠᱚᱢᱯᱤᱭᱩᱴᱟᱨ ᱡᱩᱜᱽ ᱨᱮ ᱡᱮᱭᱥᱮ ᱱᱤᱛᱚᱜ ᱡᱟᱦᱟᱱᱟᱜ ᱜᱮᱢ ᱦᱟᱛᱟᱣᱟ ᱡᱟᱦᱟᱱᱟᱜ ᱜᱮᱢ ᱥᱚᱭᱫᱟᱜᱼᱟ ᱯᱷᱳᱱ ᱯᱮᱹ ᱡᱩᱜᱽ ᱦᱮᱡ ᱯᱷᱳᱱ ᱯᱮᱹ ᱛᱮᱜᱮ ᱡᱚᱛᱚᱣᱟᱜ ᱠᱟᱨᱵᱟᱨ ᱦᱩᱭᱩᱜ ᱠᱟᱱᱟ ᱡᱮᱭᱥᱮ ᱵᱮᱝᱠ ᱵᱚᱱ ᱪᱟᱞᱟᱣᱱᱟ ᱛᱳ ᱯᱚᱭᱥᱟ ᱞᱮᱠᱷᱟ ᱵᱟᱢ ᱵᱟᱲᱟᱭᱟ ᱛᱳ ᱛᱤᱱᱟᱹᱜ ᱪᱚᱢ ᱪᱷᱟᱰᱟᱣ ᱠᱮᱜᱼᱟ ᱛᱤᱱᱟᱹᱜ ᱪᱚ ᱵᱟᱝ ᱚᱱᱟ ᱞᱮᱠᱷᱟ ᱦᱚᱸ ᱵᱟᱵᱚᱱ ᱵᱟᱲᱟᱭᱟ ᱥᱮ ᱦᱟᱲᱟᱢ ᱦᱚᱲ ᱠᱚ ᱡᱟᱦᱟᱸ ᱛᱤᱱᱟᱹᱜ ᱠᱚᱢᱯᱤᱭᱩᱴᱟᱨ ᱡᱩᱜᱽ ᱱᱤᱛᱚᱜ ᱦᱮᱡ ᱠᱟᱱᱟ ᱥᱟᱱᱟᱢᱟᱜ ᱠᱚᱢᱯᱤᱭᱩᱴᱟᱨ ᱡᱩᱜᱽ ᱡᱟᱦᱟᱸ ᱫᱚ ᱮᱥ ᱵᱤ ᱟᱭ ᱢᱮᱱᱟᱜᱼᱟ ᱜᱨᱟᱢᱤᱱᱤ ᱵᱮᱝᱠ ᱢᱮᱱᱟᱜᱼᱟ ᱟᱭᱢᱟ ᱨᱚᱠᱚᱢ ᱵᱮᱝᱠ ᱢᱮᱱᱟᱜᱼᱟ ᱛᱳ ᱚᱠᱟ ᱠᱚ ᱡᱟᱭᱜᱟ ᱨᱮ ᱪᱮᱫ ᱠᱚ ᱪᱤᱠᱟᱹ ᱞᱮᱠᱷᱟᱡ ᱚᱠᱟ ᱠᱚ ᱜᱟᱱᱚᱜᱼᱟ ᱠᱚᱢᱯᱤᱭᱩᱴᱟᱨ ᱡᱮᱭᱥᱮ ᱡᱟᱦᱟᱱᱟᱜ ᱥᱚᱭᱫᱟ ᱟᱨ ᱱᱮᱛᱟᱨ ᱯᱷᱳᱱ ᱯᱮᱹ ᱡᱩᱜᱽ ᱜᱮ ᱦᱮᱡ ᱱᱟ ᱯᱷᱳᱱ ᱯᱮᱹ ᱡᱟᱦᱟᱱᱟᱜ ᱥᱚᱭᱫᱟ ᱨᱮᱦᱚᱸ ᱯᱷᱳᱱ ᱯᱮᱹ ᱟᱫᱮᱭᱟᱢ ᱟᱨ ᱵᱟᱲᱟᱭ ᱦᱚᱲ ᱞᱟᱹᱜᱤᱫ ᱫᱚ ᱟᱹᱰᱤ ᱢᱩᱥᱠᱤᱞ ᱜᱮᱭᱟ ᱚᱱᱟ ᱤᱭᱟᱹᱛᱮ ᱱᱮᱛᱟᱨᱟᱜ ᱡᱩᱜᱽ ᱨᱮ ᱡᱟᱦᱟᱸ ᱠᱚᱢᱯᱤᱭᱩᱴᱟᱨ ᱡᱩᱜᱽ ᱦᱮᱡ ᱱᱟ ᱤᱱᱴᱤᱡᱤᱞᱮᱱᱴ ᱡᱩᱜᱽ ᱦᱮᱡ ᱱᱟ ᱱᱚᱣᱟ ᱫᱚ ᱟᱹᱰᱤ ᱛᱮᱫ ᱢᱩᱥᱠᱤᱞ ᱡᱟᱦᱟᱸ ᱠᱚ ᱦᱟᱲᱟᱢ ᱦᱚᱲ ᱠᱚ ᱞᱟᱹᱜᱤᱫ ᱵᱩᱲᱦᱤ ᱦᱚᱲ ᱠᱚ ᱞᱟᱹᱜᱤᱫ ᱱᱤᱛᱚᱜ ᱫᱚ ᱟᱹᱰᱤ ᱢᱩᱥᱠᱤᱞ ᱜᱮᱭᱟ ᱟᱫᱚ ᱱᱤᱭᱟᱹᱜᱤᱧ ᱢᱮᱱᱟ ᱵᱚᱞᱮ ᱚᱱᱟ ᱠᱚᱦᱚᱸ ᱡᱮᱢᱚᱱ ᱪᱮᱫ ᱨᱮᱱᱟᱜ ᱞᱮ ᱠᱩᱨᱩᱢᱩᱴᱩᱭᱟ ᱟᱨ ᱱᱤᱛᱚᱜ ᱡᱟᱦᱟᱸ ᱛᱤᱱᱟᱹᱜ ᱵᱚᱱ ᱢᱮᱱᱟᱜ ᱵᱚᱱᱟ ᱜᱤᱫᱽᱨᱟᱹ ᱚᱱᱟ ᱵᱚᱞᱮ ᱪᱮᱫ ᱱᱤᱛᱚᱜ ᱫᱚ ᱯᱟᱲᱦᱟᱜ ᱥᱟᱱᱛᱟᱲᱤ ᱛᱮ ᱪᱮᱫ ᱞᱟᱹᱜᱤᱫ ᱛᱮᱦᱚᱸ ᱥᱮ ᱚᱱᱟ ᱠᱚᱦᱚᱸ ᱡᱮᱢᱚᱱ ᱥᱟᱱᱛᱟᱞᱤ ᱛᱮᱠᱚ ᱟᱹᱜᱩᱭ ᱯᱷᱳᱱ ᱯᱮ ᱡᱩᱜᱽ ᱦᱚᱸ ᱱᱤᱛᱚᱜ ᱡᱟᱦᱟᱱᱟᱜ ᱜᱮ ᱡᱟ ᱠᱤᱪᱷᱩ ᱢᱮᱱᱟᱜᱼᱟ ᱟᱨ ᱱᱚᱝᱠᱟ ᱡᱮᱢᱚᱱ ᱡᱟᱦᱟᱱᱟᱜ ᱵᱩᱲᱦᱤ ᱦᱚᱲ ᱠᱚ ᱵᱮᱝᱠ ᱨᱮᱥᱮ ᱵᱟᱠᱚ ᱮᱲᱮ ᱵᱚᱱ ᱥᱮ ᱚᱱᱟ ᱠᱚ ᱡᱟᱭᱜᱟ ᱨᱮᱫᱚ ᱡᱮᱢᱚᱱ ᱟᱵᱚ ᱦᱚᱲ ᱦᱚᱸᱠᱚ ᱛᱟᱦᱮᱱ ᱡᱟᱦᱟᱸ ᱡᱟᱭᱜᱟ ᱨᱮ ᱵᱮᱝᱠ ᱮᱥ ᱵᱤ ᱟᱭ ᱥᱴᱮᱹᱴ ᱵᱮᱝᱠ ᱡᱟᱦᱟᱸ ᱠᱚ ᱢᱮᱛᱟᱫ ᱠᱟᱱ ᱥᱮ ᱜᱨᱟᱢᱤᱱᱤ ᱵᱮᱝᱠ ᱠᱚᱨᱮ ᱦᱚᱸ ᱡᱮᱢᱚᱱ ᱟᱵᱚ ᱦᱚᱲ ᱜᱮ ᱚᱱᱟ ᱠᱚ ᱡᱟᱭᱜᱟ ᱨᱮ ᱠᱟᱹᱢᱤ ᱞᱟᱹᱜᱤᱫ ᱫᱚᱠᱚ ᱛᱟᱦᱮᱱᱟ ᱱᱤᱛᱚᱜ ᱟᱜ ᱡᱩᱜᱽ ᱨᱮᱫᱚ ᱡᱚᱛᱚ ᱠᱷᱟᱹᱞᱤ ᱯᱷᱳᱱ ᱯᱮᱹ ᱟᱨ ᱠᱚᱢᱯᱤᱭᱩᱴᱟᱨ ᱡᱩᱜᱽ ᱦᱮᱡ ᱱᱟᱦᱟᱜ ᱡᱩᱜᱽ ᱫᱚ ᱟᱹᱰᱤ ᱡᱟᱦᱟᱱᱟᱜ ᱜᱮ ᱛᱟᱦᱮᱸ ᱠᱟᱱ ᱵᱚᱞᱮ ᱩᱱᱠᱩ ᱡᱚᱛᱚ ᱦᱚᱲ ᱠᱚ ᱵᱩᱡᱷᱟᱹᱣᱫᱟ ᱱᱮᱛᱟᱨ ᱫᱚ ᱦᱟᱲᱟᱢ ᱵᱩᱲᱦᱤ ᱦᱚᱲᱫᱚ ᱵᱟᱠᱚ ᱵᱩᱡᱷᱟᱹᱣᱫᱟ ᱡᱚᱛᱚ ᱠᱚ ᱱᱤᱭᱟᱹ ᱠᱚ ᱨᱚᱲ ᱠᱟᱛᱮᱫ ᱜᱤᱧ ᱢᱩᱪᱟᱹᱫ ᱮᱫᱟ